ᱦᱮᱞᱳ ᱰᱨᱟᱭᱵᱷᱟᱨ ᱫᱟᱫᱟ ᱡᱚᱦᱟᱨ ᱜᱮ ᱤᱧ ᱯᱟᱱᱰᱚᱵᱮᱥᱥᱚᱨ ᱠᱷᱚᱱ ᱯᱨᱚᱢᱤᱞᱟ ᱥᱚᱨᱮᱱᱤᱧ ᱢᱮᱱᱫᱟ ᱟᱢ ᱫᱚ ᱤᱧ ᱫᱤᱥᱟᱹ ᱠᱟᱹᱫᱤᱧ ᱟᱢ ᱥᱮ ᱵᱟᱝᱼᱵᱟᱝ ᱵᱟᱰᱟᱭᱤᱧ ᱠᱤᱱᱛᱩ ᱤᱧ ᱫᱚ ᱟᱢᱜᱮ ᱟᱹᱰᱤᱧ ᱫᱤᱥᱟᱹᱭᱮᱫ ᱢᱮᱭᱟ ᱟᱢ ᱦᱚᱞᱟ ᱧᱤᱫᱟᱹᱵᱮᱲᱟ ᱤᱧ ᱜᱮ ᱫᱩᱨᱜᱟᱯᱩᱨ ᱮᱥᱴᱮᱥᱮᱱ ᱠᱷᱚᱱ ᱯᱟᱱᱰᱚᱵᱮᱥᱥᱚᱨ ᱟᱹᱰᱤ ᱱᱟᱯᱟᱭ ᱛᱮᱢ ᱟᱹᱜᱩ ᱦᱚᱴᱚ ᱠᱟᱹᱫᱤᱧᱟ ᱚᱱᱟ ᱠᱷᱟᱹᱛᱤᱨ ᱮᱴᱟᱜ ᱦᱚᱲ ᱛᱟᱦᱮᱸ ᱞᱮᱱᱠᱷᱟᱱ ᱩᱱᱟᱹᱜ ᱢᱚᱡᱽ ᱠᱟᱛᱮᱜ ᱚᱲᱟᱜ ᱫᱚ ᱵᱟᱠᱚ ᱥᱮᱴᱮᱨ ᱦᱚᱴᱚ ᱠᱟᱹᱧᱼᱟ ᱟᱢ ᱩᱱᱟᱹᱜ ᱢᱚᱡᱽ ᱠᱟᱛᱮᱜ ᱩᱱᱟᱹᱜ ᱱᱟᱯᱟᱭ ᱨᱟᱥᱛᱟ ᱛᱮ ᱤᱧ ᱜᱮ ᱟᱞᱮ ᱚᱲᱟᱜ ᱫᱷᱟᱹᱵᱤᱡ ᱮᱢ ᱥᱮᱴᱮᱨ ᱦᱚᱴᱚ ᱠᱟᱹᱫᱤᱧᱟᱹ ᱚᱱᱟ ᱞᱟᱹᱜᱤᱫ ᱤᱧ ᱤᱧ ᱟᱨ ᱤᱧᱟᱹᱜ ᱦᱚᱲᱢᱚ ᱡᱤᱣᱤ ᱟᱹᱰᱤ ᱱᱟᱯᱟᱭᱜᱮ ᱨᱟᱹᱥᱠᱟᱹᱜᱤᱧ ᱵᱩᱡᱽ ᱠᱮᱫᱟ ᱟᱞᱮ ᱚᱲᱟᱜ ᱦᱚᱲᱦᱚᱸ ᱟᱹᱰᱤ ᱨᱟᱹᱥᱠᱟᱹ ᱠᱚ ᱵᱩᱡᱽ ᱠᱮᱫᱟ ᱤᱧ ᱚᱸᱰᱮ ᱠᱷᱚᱱ ᱦᱮᱡ ᱨᱮᱱᱟᱜ ᱡᱟᱦᱟᱸ ᱨᱟᱥᱛᱟᱧ ᱵᱟᱰᱟᱭ ᱠᱟᱱ ᱛᱟᱦᱮᱱᱟ ᱚᱱᱟ ᱨᱟᱥᱛᱟ ᱫᱚ ᱟᱹᱰᱤ ᱠᱷᱟᱨᱟᱯ ᱜᱮ ᱛᱟᱦᱮᱸ ᱞᱮᱱᱟ ᱟᱢ ᱡᱟᱦᱟᱸ ᱨᱟᱥᱛᱟ ᱛᱮᱢ ᱟᱹᱜᱩ ᱠᱤᱫᱤᱧᱟ ᱚᱱᱟ ᱨᱟᱥᱛᱟ ᱫᱚ ᱟᱹᱰᱤ ᱢᱚᱡᱽ ᱜᱮ ᱛᱟᱦᱮᱸ ᱞᱮᱱᱟ ᱛᱚ ᱚᱱᱟ ᱩᱱᱟᱹᱜ ᱢᱚᱡᱽ ᱠᱟᱛᱮᱜ ᱤᱧ ᱜᱮ ᱚᱲᱟᱜ ᱥᱮᱴᱮᱨ ᱦᱚᱴᱚ ᱞᱟᱹᱜᱤᱫ ᱟᱹᱰᱤᱼᱟᱹᱰᱤ ᱥᱟᱨᱦᱟᱣᱤᱧ ᱪᱟᱞ ᱟᱢ ᱠᱟᱱᱟ ᱮᱴᱟᱜ ᱫᱤᱱ ᱡᱩᱫᱤ ᱤᱧᱟᱹᱜ ᱚᱠᱟ ᱛᱮᱦᱚᱸ ᱪᱟᱞᱟᱜ ᱦᱩᱭᱩᱜ ᱠᱷᱟᱱ ᱥᱮ ᱚᱠᱟᱛᱮᱦᱚᱧ ᱦᱤᱡᱩᱜ ᱠᱷᱟᱱ ᱟᱢᱜᱤᱧ ᱵᱩᱠ ᱢᱮᱭᱟ ᱛᱚ ᱫᱟᱫᱟ ᱟᱨ ᱢᱤᱫ ᱫᱷᱟᱣ ᱢᱮᱱ ᱠᱮᱫᱟ ᱟᱢᱜᱮ ᱟᱹᱰᱤᱼᱟᱹᱰᱤ ᱥᱟᱨᱦᱟᱣᱤᱧ ᱪᱟᱞ ᱟᱢ ᱠᱟᱱᱟ